ᱥᱟᱱᱛᱟᱲᱤ ᱯᱟᱹᱨᱥᱤ ᱫᱚ ᱟᱹᱰᱤ ᱨᱤᱡᱷᱟᱹᱣᱟᱱ ᱯᱟᱹᱨᱥᱤ ᱠᱟᱱᱟ ᱡᱮᱞᱮᱠᱟ ᱤᱧᱫᱩᱧ ᱢᱚᱱᱮᱭᱟ ᱡᱮ ᱟᱵᱚ ᱥᱟᱱᱛᱟᱲ ᱫᱚᱵᱚᱱ ᱡᱮᱢᱚᱱ ᱪᱮᱬᱮ ᱟᱵ ᱠᱟᱱᱟᱭ ᱫᱟᱨᱮ ᱨᱮ ᱦᱮᱸ ᱟᱨᱵᱚᱱ ᱢᱚᱱᱮᱭᱟ ᱟᱨ ᱡᱮᱢᱚᱱ ᱥᱮᱛᱟ ᱵᱩᱨᱩᱢ ᱠᱟᱱᱟ ᱟᱨ ᱮᱢᱟᱱ ᱮᱢᱟᱱ ᱠᱚ